ᱥᱚᱦᱚᱨᱟᱭ ᱯᱚᱨᱚᱵᱽᱫᱚ ᱟᱹᱰᱤ ᱨᱟᱹᱥᱠᱟᱹᱜᱮᱧ ᱟᱹᱭᱠᱟᱹᱣᱟ ᱤᱧᱫᱚ ᱥᱚᱦᱚᱨᱟᱭ ᱯᱚᱨᱚᱵᱽ ᱨᱮᱫᱚ ᱱᱚᱝᱠᱟᱜᱮ ᱠᱩᱞᱟᱹᱣ ᱪᱮᱦᱨᱟ ᱪᱮᱦᱨᱟ ᱢᱚᱡᱽ ᱢᱚᱡᱽ ᱵᱚᱞᱮ ᱠᱩᱞᱟᱹᱣ ᱢᱟᱞ ᱢᱚᱥᱞᱟ ᱵᱩᱞᱩᱝ ᱢᱟᱹᱨᱤᱪ ᱦᱚᱞᱚᱝ ᱥᱩᱱᱩᱢ ᱯᱤᱴᱷᱟᱹ ᱱᱚᱣᱟᱠᱚ ᱠᱩᱞᱟᱹᱣ ᱦᱩᱭᱩᱜᱼᱟ ᱯᱮᱲᱟᱠᱚ ᱦᱤᱡᱩᱜᱼᱟ ᱨᱟᱹᱥᱠᱟᱹᱜᱮ ᱡᱚᱢᱟᱠᱚ ᱧᱩᱭᱟᱠᱚ ᱟᱞᱮᱫᱚ ᱱᱚᱣᱟ ᱨᱟᱹᱥᱠᱟᱹᱫᱤᱱᱨᱮ ᱮᱢᱫᱚᱢ ᱢᱚᱡᱽ ᱢᱚᱡᱽ ᱡᱤᱞ ᱞᱮ ᱩᱛᱩᱭᱟ ᱦᱟᱠᱩᱞᱮ ᱩᱛᱩᱭᱟ ᱢᱟᱱᱮ ᱤᱧᱫᱚ ᱮᱠᱫᱚᱢ ᱨᱟᱥᱮ ᱵᱟᱝᱠᱷᱟᱡ ᱢᱚᱡᱽ ᱵᱟᱹᱧ ᱟᱹᱭᱠᱟᱹᱣᱟ ᱨᱟᱥᱮ ᱞᱮᱠᱷᱟᱡ ᱟᱹᱰᱤ ᱥᱤᱵᱤᱞ ᱨᱟᱥᱮᱠᱚᱧ ᱧᱩᱭᱟ ᱱᱚᱣᱟ ᱠᱚᱫᱚ ᱟᱹᱰᱤ ᱨᱟᱹᱥᱠᱟᱹᱜᱮ ᱤᱧᱫᱚᱧ ᱟᱹᱭᱠᱟᱹᱣᱟ ᱟᱞᱮᱫᱚ ᱥᱚᱦᱚᱨᱟᱭ ᱯᱚᱨᱚᱵᱽᱫᱚ ᱢᱟᱱᱮ ᱡᱟᱱᱩᱣᱟᱨᱤ ᱪᱟᱸᱫᱚ ᱜᱮᱞᱮ ᱥᱚᱦᱚᱨᱟᱭᱚᱜᱼᱟ ᱟᱨ ᱱᱚᱣᱟ ᱯᱷᱟᱹᱜᱩᱣᱟᱹ ᱫᱚ ᱵᱟᱦᱟ ᱯᱩᱡᱟᱹᱫᱚ ᱟᱞᱮᱫᱚ ᱱᱚᱣᱟ ᱯᱷᱟᱹᱜᱩᱱ ᱪᱟᱸᱫᱳ ᱢᱩᱪᱟᱹᱫ ᱨᱮᱞᱮ ᱯᱩᱡᱟᱹᱜᱼᱟ ᱱᱚᱣᱟ ᱠᱚᱫᱚ ᱟᱹᱰᱤ ᱨᱟᱹᱥᱠᱟᱹᱧ ᱟᱹᱭᱠᱟᱹᱣᱟ ᱤᱧᱫᱚ ᱱᱚᱣᱟᱠᱚ ᱛᱟᱞᱟ ᱨᱮᱜᱮ ᱤᱧᱫᱚ ᱮᱠᱫᱚᱢ ᱱᱚᱜᱼᱚᱭ ᱮᱱᱛᱮᱫ ᱟᱞᱮᱫᱚ ᱞᱟᱡ ᱠᱚᱫᱚ ᱵᱟᱞᱮ ᱡᱚᱢ ᱵᱟᱲᱟᱭᱟ ᱡᱤᱞ ᱯᱤᱴᱷᱟᱹ ᱠᱚᱫᱚ ᱵᱟᱞᱮ ᱡᱚᱢ ᱵᱟᱲᱟᱭᱟ ᱟᱞᱮᱫᱚ ᱨᱟᱥᱮ ᱩᱛᱩ ᱜᱮᱞᱮ ᱡᱚᱢᱟ ᱱᱤᱭᱟᱹ ᱠᱚᱜᱮ ᱥᱤᱵᱤᱞ ᱯᱮᱲᱟ ᱠᱚᱦᱚᱸ ᱱᱤᱭᱟᱹ ᱜᱮ ᱞᱮ ᱮᱢᱟ ᱟᱠᱚᱣᱟ ᱱᱚᱣᱟᱠᱚ ᱠᱷᱟᱹᱞᱤ ᱨᱟᱹᱥᱠᱟᱹ ᱜ ᱟᱞᱮ ᱮᱱᱮᱡᱼᱥᱮᱨᱮᱧ ᱟᱞᱮ ᱱᱤᱭᱟᱹᱜᱮ